ᱦᱮᱸ ᱱᱤᱛ ᱵᱟᱲᱟᱭ ᱜᱮᱭᱟᱵᱚᱱ ᱱᱚᱣᱟ ᱳᱭᱮᱥᱴ ᱵᱮᱝᱜᱚᱞ ᱨᱮ ᱢᱮᱱᱫᱚ ᱯᱚᱪᱷᱤᱢ ᱵᱟᱝᱞᱟ ᱯᱚᱱᱚᱛ ᱨᱮ ᱟᱵᱚᱣᱟᱜ ᱡᱟᱱᱟᱢ ᱟᱲᱟᱝ ᱛᱮ ᱟᱵᱚᱣᱟᱜ ᱟᱭᱳ ᱟᱲᱟᱝ ᱛᱮ ᱚᱞᱚᱜ ᱯᱟᱲᱦᱟᱣ ᱯᱨᱤᱼᱯᱨᱟᱭᱢᱟᱨᱤ ᱠᱷᱚᱱ ᱤᱥᱠᱩᱞ ᱤᱥᱠᱩᱞ ᱠᱚᱨᱮ ᱠᱷᱚᱱ ᱠᱚᱞᱮᱡᱽ ᱠᱚᱞᱮᱡᱽ ᱠᱷᱚᱱ ᱵᱤᱥᱥᱚ ᱵᱤᱫᱽᱫᱟᱞᱚᱭ ᱦᱟᱹᱵᱤᱡ ᱱᱚᱜᱼᱚᱭ ᱯᱟᱹᱣᱲᱤ ᱞᱟᱦᱟ ᱠᱟᱫᱟᱭ ᱟᱫᱚ ᱱᱚᱜᱼᱚ ᱱᱚᱣᱟ ᱨᱮᱱᱟᱜ ᱡᱟᱦᱟᱸ ᱯᱚᱨᱤᱠᱟᱴᱷᱟᱢᱳ ᱠᱚ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱡᱚᱛᱚ ᱯᱨᱟᱭ ᱤᱥᱠᱩᱞ ᱠᱚᱨᱮ ᱫᱚ ᱥᱚᱢᱟᱱ ᱵᱟᱹᱱᱩᱜ ᱠᱟᱫᱟ ᱢᱮᱱᱠᱷᱟᱱ ᱡᱟᱦᱟᱸ ᱤᱥᱠᱩᱞ ᱠᱚᱨᱮ ᱠᱤᱪᱷᱩ ᱤᱥᱠᱩᱞ ᱠᱚᱨᱮ ᱫᱚ ᱯᱚᱨᱤᱠᱟᱴᱷᱟᱢᱳ ᱱᱟᱯᱟᱭ ᱜᱮ ᱦᱟᱨᱟᱼᱵᱩᱨᱩ ᱱᱟᱯᱟᱭᱜᱮ ᱛᱮᱭᱟᱨ ᱨᱟᱠᱟᱵ ᱟᱠᱟᱱᱟ ᱟᱨ ᱚᱱᱟ ᱥᱟᱶᱛᱮ ᱢᱟᱪᱮᱫ ᱠᱚᱦᱚᱸ ᱯᱨᱟᱭ ᱜᱮ ᱢᱮᱱᱟᱜ ᱠᱚᱣᱟ ᱠᱤᱪᱷᱩ ᱤᱥᱠᱩᱞ ᱠᱚᱨᱮ ᱫᱚ ᱱᱚᱝᱠᱟ ᱧᱮᱞ ᱠᱟᱱᱟ ᱡᱮ ᱠᱤᱪᱷᱩ ᱵᱟᱝ ᱠᱤᱪᱷᱩ ᱜᱷᱟᱴᱛᱤ ᱢᱮᱱᱟᱜ ᱜᱮᱭᱟ ᱯᱚᱨᱤᱠᱟᱴᱷᱟᱢᱳ ᱠᱷᱮᱛᱨᱚ ᱫᱚ ᱡᱩᱫᱤ ᱵᱚᱱ ᱞᱟᱹᱭᱟ ᱱᱚᱜᱼᱚᱭ ᱡᱮ ᱵᱤᱞᱰᱤᱝ ᱠᱚᱨᱟᱣ ᱠᱟᱛᱷᱟ ᱦᱤᱡᱩᱜᱼᱟ ᱥᱟᱶᱛᱮ ᱢᱟᱪᱮᱫ ᱠᱚ ᱨᱮᱭᱟᱜ ᱠᱟᱛᱷᱟ ᱦᱚᱸ ᱦᱤᱡᱩᱜᱼᱟ ᱥᱟᱶᱛᱮ ᱱᱚᱣᱟ ᱟᱨᱚ ᱡᱟᱦᱟᱸ ᱠᱚ ᱞᱟᱹᱭᱟᱜ ᱠᱟᱱᱟ ᱡᱮ ᱴᱤ ᱮᱞ ᱮᱢ ᱠᱟᱛᱷᱟ ᱠᱚ ᱦᱤᱡᱩᱜᱼᱟ ᱱᱚᱜᱼᱚᱭ ᱱᱚᱣᱟ ᱠᱟᱛᱷᱟ ᱠᱚᱦᱚᱸ ᱟᱹᱰᱤ ᱠᱷᱮᱛᱨᱚ ᱨᱮ ᱟᱹᱰᱤᱜᱟᱱ ᱤᱥᱠᱩᱞ ᱠᱚᱨᱮᱜ ᱱᱤᱛᱚᱜ ᱦᱟᱹᱵᱤᱡ ᱛᱮᱦᱚᱸ ᱠᱤᱱᱛᱩ ᱜᱷᱟᱴᱛᱤ ᱫᱚ ᱧᱮᱞᱚᱜ ᱠᱟᱱ ᱜᱮᱭᱟ ᱟᱨ ᱱᱚᱰᱮ ᱡᱟᱦᱟᱸ ᱯᱚᱡᱮᱴᱤᱵᱽ ᱫᱤᱠ ᱠᱟᱱᱟ ᱚᱱᱟ ᱫᱚ ᱱᱚᱣᱟ ᱥᱮ ᱟᱵᱚᱨᱮᱱ ᱜᱤᱫᱽᱨᱟᱹ ᱠᱚ ᱡᱟᱦᱟᱸ ᱠᱩᱥᱤ ᱨᱟᱹᱥᱠᱟᱹ ᱠᱟᱛᱮ ᱠᱚ ᱚᱞᱚᱜ ᱯᱟᱲᱦᱟᱜ ᱠᱟᱱ ᱫᱚ ᱱᱚᱣᱟ ᱫᱚ ᱢᱟᱱᱮ ᱟᱹᱰᱤ ᱥᱟᱹᱜᱩᱱ ᱠᱷᱚᱵᱚᱨ ᱠᱟᱱᱟ ᱥᱟᱹᱜᱩᱱ ᱰᱚᱜᱚᱨ ᱠᱟᱱᱟ ᱪᱮᱫᱟᱜ ᱥᱮ ᱟᱭᱩ ᱟᱲᱟᱝ ᱛᱮ ᱥᱮᱪᱮᱫ ᱠᱟᱛᱮ ᱡᱟᱦᱟᱸ ᱞᱮᱠᱟ ᱵᱟᱰᱟᱭ ᱵᱩᱡᱷᱟᱹᱜᱼᱟ ᱜᱮᱭᱟᱱ ᱟ ᱭᱠᱟᱹᱜᱼᱟ ᱧᱟᱢᱚᱜᱼᱟ ᱚᱱᱟ ᱞᱮᱠᱟᱛᱮ ᱮᱴᱟᱜ ᱥᱟᱱᱛᱟᱲᱤ ᱵᱟᱫ ᱠᱟᱛᱮ ᱥᱟᱱᱛᱟᱲᱤ ᱯᱟᱹᱨᱥᱤ ᱵᱟᱫ ᱠᱟᱛᱮ ᱮᱴᱟᱜ ᱡᱟᱦᱟᱱᱟᱜ ᱵᱷᱟᱥᱟᱛᱮ ᱯᱟᱹᱨᱥᱤ ᱛᱮ ᱯᱟᱲᱦᱟᱣ ᱞᱮᱱᱠᱷᱟᱱ ᱩᱱᱟᱹᱜ ᱞᱚᱜᱚᱱ ᱢᱟᱱᱚᱥᱤᱠ ᱵᱤᱠᱟᱥ ᱵᱟᱭ ᱦᱩᱭᱩᱜᱼᱟ ᱢᱮᱱᱫᱚ ᱩᱱᱤ ᱜᱤᱫᱟᱹᱨᱮ ᱟᱹᱰᱤ ᱜᱟᱱ ᱜᱮ ᱛᱟᱭᱚᱢ ᱤᱫᱤᱜ ᱟᱭ ᱥᱮ ᱞᱚᱜᱚᱱ ᱛᱮ ᱞᱚᱜᱚᱱ ᱵᱟᱭ ᱵᱩᱡᱷᱟᱹᱣ ᱛᱤᱭᱳᱜ ᱫᱟᱲᱮᱭᱟᱜ ᱛᱮ ᱟᱹᱰᱤᱜᱟᱱᱮ ᱛᱟᱭᱚᱢᱚᱜᱼᱟ ᱚᱱᱟ ᱠᱷᱚᱱ ᱚᱱᱟ ᱞᱮᱠᱟᱛᱮ ᱟᱵᱚᱣᱟᱜ ᱥᱟᱱᱛᱟᱲᱤ ᱟᱲᱟᱝ ᱥᱟᱱᱛᱟᱲᱤ ᱯᱟᱹᱨᱥᱤ ᱛᱮ ᱡᱩᱫᱤ ᱩᱱᱤ ᱚᱞ ᱯᱟᱲᱦᱟᱜ ᱟᱭ ᱥᱮ ᱡᱩᱫᱤ ᱯᱷᱮᱰ ᱠᱷᱚᱱᱜᱮ ᱥᱮᱪᱮᱫᱮ ᱧᱟᱢᱟ ᱛᱟᱦᱚᱞᱮ ᱩᱱᱤ ᱠᱤᱱᱛᱩ ᱟᱨᱚ ᱮᱴᱟᱜ ᱡᱮᱱᱟᱨᱮᱞ ᱠᱟᱥᱴ ᱠᱚ ᱞᱮᱠᱟ ᱠᱤᱱᱛᱩ ᱥᱚᱢᱚᱛᱩᱞᱞᱚ ᱨᱮᱝᱠ ᱥᱮ ᱥᱚᱢᱚᱛᱩᱞᱞᱚ ᱨᱮᱡᱟᱞᱴ ᱮ ᱫᱚᱦᱚ ᱫᱟᱲᱮᱭᱟᱜᱼᱟ ᱥᱟᱱᱛᱟᱲᱤ ᱢᱟᱫᱽᱫᱷᱚᱢ ᱛᱮᱦᱚᱸ ᱚᱱᱟᱛᱤᱧ ᱢᱮᱱᱟ ᱱᱚᱣᱟ ᱢᱟᱫᱽᱫᱷᱚᱢ ᱱᱚᱣᱟ ᱡᱮ ᱱᱤᱛᱚᱜ ᱦᱟᱨᱟᱼᱵᱩᱨᱩᱜ ᱠᱟᱱᱟ ᱥᱮ ᱦᱟᱨᱟ ᱪᱟᱞᱟᱜ ᱠᱟᱱᱟ ᱟᱫᱚ ᱯᱷᱮᱰᱨᱮ ᱡᱟᱦᱟᱸ ᱞᱮᱠᱟ ᱪᱟᱨᱟ ᱫᱟᱜ ᱥᱮ ᱪᱟᱨᱟ ᱨᱮ ᱡᱟᱦᱟᱸ ᱞᱮᱠᱟ ᱫᱟᱜ ᱮᱢ ᱫᱩᱞᱟᱜᱼᱟ ᱡᱚᱢᱟᱜ ᱮᱢ ᱮᱢᱟᱜᱼᱟ ᱴᱷᱤᱠ ᱚᱱᱠᱟᱜᱮ ᱱᱚᱣᱟ ᱟᱵᱚᱣᱟᱜ ᱥᱟᱱᱛᱟᱲᱤ ᱢᱟᱫᱽᱫᱷᱚᱢ ᱤᱥᱠᱩᱞ ᱠᱚᱨᱮᱜ ᱦᱚᱸ ᱡᱩᱫᱤ ᱱᱤᱦᱟᱹᱛ ᱜᱮ ᱱᱚᱜᱼᱚᱭ ᱥᱚᱨᱠᱟᱨ ᱯᱟᱦᱴᱟ ᱠᱷᱚᱱ ᱜᱚᱲᱚ ᱛᱟᱦᱮᱱᱟ ᱟᱨ ᱟᱵᱚᱨᱮᱱ ᱥᱟᱶᱛᱟ ᱯᱟᱦᱴᱟ ᱠᱷᱚᱱ ᱟᱵᱚ ᱨᱮᱱ ᱥᱟᱶᱛᱟ ᱫᱚᱨᱚᱫᱤᱭᱟᱹ ᱠᱚ ᱟᱵᱚ ᱨᱮᱱ ᱢᱟᱹᱡᱷᱤ ᱯᱟᱨᱜᱟᱱᱟ ᱢᱚᱦᱚᱞ ᱯᱟᱦᱴᱟ ᱠᱷᱚᱱ ᱱᱚᱝᱠᱟᱱᱟᱜ ᱥᱟᱱᱟᱢ ᱥᱟᱱᱟᱢ ᱥᱚᱝᱜᱚᱴᱷᱚᱱ ᱠᱷᱚᱱ ᱡᱩᱫᱤ ᱱᱚᱝᱠᱟᱱᱟᱜ ᱜᱚᱲᱚ ᱛᱟᱦᱮᱱᱟ ᱱᱚᱣᱟᱨᱮ ᱢᱮᱫ ᱞᱩᱛᱩᱨ ᱛᱟᱦᱮᱱᱟ ᱛᱟᱦᱞᱮ ᱱᱤᱥᱪᱳᱭ ᱱᱚᱣᱟ ᱨᱮᱱᱟᱜ ᱯᱚᱨᱤ ᱠᱟᱴᱷᱟᱢᱳ ᱱᱤᱛᱚᱝ ᱡᱟᱦᱟᱸ ᱞᱮᱠᱟ ᱢᱮᱱᱟᱜᱼᱟ ᱦᱟᱯᱮᱱ ᱫᱤᱱ ᱫᱤᱱ ᱠᱤᱱᱛᱩ ᱱᱚᱣᱟ ᱠᱷᱚᱱᱟᱜ ᱟᱨᱚ ᱵᱮᱴᱟᱨ ᱠᱷᱚᱱ ᱵᱮᱴᱟᱨ ᱫᱮᱱ ᱰᱮᱵᱷᱞᱚᱯᱢᱮᱱᱴ ᱦᱩᱭ ᱫᱟᱲᱮᱭᱟᱜᱼᱟ ᱢᱮᱱᱛᱮ ᱤᱧᱟᱹᱜ ᱟᱥᱟ ᱢᱮᱱᱟᱜ ᱟᱠᱟᱫᱟ